ᱮᱱᱮᱡ ᱫᱚ ᱤᱧᱟᱹᱜ ᱡᱤᱭᱚᱱ ᱥᱟᱹᱨᱤᱭᱟᱜ ᱞᱮᱠᱟᱛᱮ ᱦᱮᱥᱮᱨ ᱟᱠᱟᱱᱟ ᱢᱮᱱᱛᱮ ᱤᱧ ᱢᱚᱱᱮ ᱮᱫᱟ ᱡᱮ ᱞᱮᱠᱟ ᱚᱠᱚᱭ ᱠᱚ ᱫᱚ ᱴᱟᱠᱟ ᱯᱩᱭᱥᱟᱹ ᱦᱚᱸ ᱠᱚ ᱧᱟᱢ ᱤᱫᱤᱭᱫᱟ ᱟᱨ ᱚᱠᱚᱭ ᱠᱚᱫᱚ ᱪᱟᱹᱠᱨᱤ ᱦᱚᱸ ᱠᱚ ᱧᱟᱢ ᱟᱠᱟᱫᱠᱟ